ᱠᱨᱮᱰᱤᱴ ᱠᱟᱨᱰ ᱫᱚ ᱦᱩᱭᱩᱜ ᱠᱟᱱᱟ ᱮᱴᱤᱮᱢ ᱰᱮᱵᱤᱴ ᱠᱟᱨᱰ ᱞᱮᱠᱟᱱ ᱢᱤᱫᱴᱟᱝ ᱠᱟᱨᱰ ᱮᱴᱤᱮᱢ ᱠᱟᱨᱰ ᱫᱚ ᱵᱮᱝᱠ ᱥᱟᱶ ᱞᱤᱝᱠ ᱛᱟᱦᱮᱱᱟ ᱢᱮᱱᱠᱷᱟᱱ ᱠᱨᱤᱰᱤᱴ ᱠᱟᱨᱰ ᱥᱟᱶ ᱵᱮᱝᱠ ᱞᱤᱝᱠ ᱵᱟᱝ ᱛᱟᱦᱮᱱᱟ ᱠᱨᱤᱰᱤᱴ ᱠᱟᱨᱰ ᱠᱷᱚᱱ ᱴᱟᱠᱟ ᱛᱩᱞᱟᱹᱣ ᱞᱟᱹᱜᱤᱫ ᱫᱚ ᱵᱮᱝᱠ ᱠᱷᱚᱱ ᱞᱤᱢᱤᱴ ᱠᱚᱨᱟᱣ ᱛᱟᱦᱮᱱᱟ ᱚᱱᱟ ᱫᱚ ᱯᱚᱧᱪᱟᱥ ᱦᱟᱡᱟᱨ ᱢᱤᱫ ᱞᱟᱠᱷ ᱫᱩ ᱞᱟᱠᱷ ᱤᱱᱠᱟᱢ ᱚᱱᱩᱡᱟᱭᱤ ᱠᱟᱹᱣᱰᱤ ᱠᱷᱚᱨᱪᱟ ᱜᱟᱱᱚᱜᱼᱟ ᱢᱤᱫ ᱪᱟᱸᱫᱳᱨᱮ ᱥᱟᱴ ᱦᱟᱡᱟᱨ ᱠᱷᱚᱨᱪᱟ ᱫᱟᱲᱮᱭᱟᱜᱼᱟ ᱛᱟᱭᱚᱢ ᱛᱮ ᱠᱟᱹᱣᱰᱤ ᱮᱢ ᱨᱩᱣᱟᱹᱲ ᱦᱩᱭᱩᱜᱼᱟ ᱠᱨᱤᱰᱤᱴ ᱠᱟᱨᱰ ᱨᱮᱱᱟᱜ ᱥᱩᱵᱤᱫᱷᱟ ᱫᱚ ᱦᱩᱭᱩᱜ ᱠᱟᱱᱟ ᱯᱳᱭᱞᱳ ᱛᱮ ᱴᱟᱠᱟᱢ ᱠᱷᱚᱨᱪᱟᱭᱟ ᱛᱟᱭᱚᱢ ᱛᱮ ᱚᱱᱟ ᱴᱟᱠᱟ ᱯᱮᱢᱮᱱᱴ ᱫᱟᱲᱮᱭᱟᱜᱼᱟ ᱠᱨᱤᱰᱤᱴ ᱠᱟᱨᱰ ᱫᱚ ᱡᱟᱦᱟᱸᱭ ᱪᱟᱹᱠᱨᱤᱭᱟ ᱵᱮᱵᱽᱥᱟ ᱵᱟᱹᱱᱤᱡᱽ ᱟᱠᱚ ᱡᱟᱦᱟᱸᱭ ᱫᱚ ᱪᱟᱸᱫᱳᱨᱮ ᱥᱟᱴ ᱦᱟᱡᱟᱨ ᱢᱤᱫ ᱞᱟᱠᱷ ᱫᱩ ᱞᱟᱠᱷ ᱠᱟᱹᱣᱰᱤ ᱵᱮᱝᱠ ᱨᱮ ᱴᱨᱟᱱᱡᱮᱠᱥᱮᱱ ᱠᱚ ᱠᱚᱨᱟᱣᱟ ᱡᱟᱦᱟᱸᱭ ᱫᱚ ᱢᱤᱫ ᱦᱟᱡᱟᱨ ᱵᱟᱨ ᱦᱟᱡᱟᱨ ᱯᱟᱸᱥᱥᱚ ᱴᱟᱠᱟ ᱞᱮᱱᱫᱮᱱᱟ ᱩᱱᱤ ᱫᱚ ᱠᱨᱮᱰᱤᱴ ᱠᱟᱨᱰ ᱞᱟᱹᱜᱤᱫ ᱥᱩᱵᱤᱫᱷᱟ ᱵᱟᱭ ᱧᱟᱢᱟ ᱠᱨᱮᱰᱤᱴ ᱠᱟᱨᱰ ᱮᱯᱞᱟᱭ ᱫᱚ ᱚᱱᱞᱟᱭᱤᱱ ᱚᱯᱷᱞᱟᱭᱤᱱ ᱵᱟᱱᱟᱨ ᱛᱮᱜᱮ ᱮᱯᱞᱟᱭ ᱫᱟᱲᱮᱭᱟᱜᱼᱟ ᱚᱱᱟ ᱞᱟᱹᱜᱤᱫ ᱛᱮ ᱰᱚᱠᱩᱢᱮᱱᱴᱥ ᱡᱚᱢᱟ ᱞᱟᱜᱟᱜᱼᱟ ᱟᱨ ᱤᱱᱠᱟᱢ ᱯᱨᱩᱯᱷ ᱞᱟᱜᱟᱜᱼᱟ ᱚᱱᱟ ᱧᱮᱞᱛᱮ ᱠᱨᱮᱰᱤᱴ ᱠᱟᱨᱰ ᱨᱮᱱᱟᱜ ᱞᱤᱢᱤᱴ ᱠᱚᱨᱟᱣ ᱛᱟᱦᱮᱱᱟ ᱛᱤᱱᱟᱹᱜ ᱞᱤᱢᱤᱴ ᱛᱟᱦᱮᱱᱟ ᱩᱱᱟᱹᱜ ᱜᱮ ᱠᱷᱚᱨᱪᱟ ᱫᱟᱲᱮᱭᱟᱜᱼᱟᱢ ᱚᱱᱟ ᱫᱚ ᱚᱱᱞᱟᱭᱤᱱ ᱚᱯᱷᱞᱟᱭᱤᱱ ᱟᱭᱢᱟ ᱡᱟᱭᱜᱟ ᱨᱮᱢ ᱤᱭᱩᱥ ᱫᱟᱲᱮᱭᱟᱜᱼᱟ ᱮᱴᱤᱮᱢ ᱨᱮᱫᱚ ᱴᱟᱠᱟ ᱛᱩᱞᱟᱹᱣ ᱵᱟᱝ ᱜᱟᱱᱚᱜᱼᱟ ᱮᱴᱤᱮᱢ ᱨᱮ ᱛᱩᱞᱟᱹᱣ ᱞᱮᱠᱷᱟᱱ ᱵᱟᱹᱲᱛᱤ ᱪᱟᱨᱡᱽ ᱞᱟᱜᱟᱜᱼᱟ ᱟᱨ ᱠᱨᱮᱰᱤᱴ ᱠᱟᱨᱰ ᱨᱮᱱᱟᱜ ᱵᱤᱞ ᱫᱚ ᱚᱯᱷᱞᱟᱭᱤᱱ ᱚᱱᱞᱟᱭᱤᱱ ᱛᱮ ᱯᱮᱢᱮᱱᱴ ᱜᱟᱱᱚᱜᱼᱟ ᱵᱷᱤᱥᱟ ᱠᱟᱨᱰ ᱱᱚᱣᱟ ᱠᱟᱨᱰ ᱢᱤᱫ ᱠᱳᱢᱯᱟᱱᱤ ᱠᱟᱨᱰ ᱠᱟᱱᱟ ᱱᱚᱣᱟ ᱫᱚ ᱤᱱᱴᱟᱨᱱᱮᱥᱮᱱᱮᱞ ᱠᱟᱨᱰ ᱠᱟᱱᱟ ᱡᱟᱦᱟᱸ ᱫᱚ ᱵᱷᱟᱨᱚᱛ ᱫᱤᱥᱚᱢ ᱵᱟᱦᱨᱮ ᱨᱮ ᱱᱚᱣᱟ ᱠᱟᱨᱰ ᱵᱮᱵᱚᱦᱟᱨ ᱫᱟᱲᱮᱭᱟᱜᱼᱟ ᱱᱚᱣᱟ ᱠᱟᱨᱰ ᱛᱮᱦᱚᱸ ᱟᱭᱢᱟ ᱜᱚᱲᱚ ᱧᱟᱢᱚᱜᱼᱟ ᱨᱩᱯᱮ ᱠᱟᱨᱰ ᱱᱚᱣᱟ ᱫᱚ ᱢᱤᱫ ᱠᱳᱢᱯᱟᱱᱤ ᱠᱟᱨᱰ ᱠᱟᱱᱟ ᱡᱟᱦᱟᱸ ᱫᱚ ᱵᱷᱟᱨᱚᱛ ᱫᱤᱥᱚᱢ ᱛᱟᱞᱟᱨᱮ ᱵᱮᱵᱚᱦᱟᱨ ᱰᱮᱵᱤᱴ ᱠᱟᱨᱰ ᱰᱮᱵᱤᱴ ᱮᱴᱤᱮᱢ ᱠᱟᱨᱰ ᱞᱮᱠᱟᱱ ᱢᱤᱫ ᱠᱟᱨᱰ ᱠᱟᱱᱟ ᱱᱚᱣᱟ ᱨᱮᱱᱟᱜ ᱥᱟᱨᱵᱷᱟᱨ ᱵᱷᱟᱨᱚᱛ ᱫᱤᱥᱚᱢ ᱵᱷᱤᱛᱨᱤ ᱨᱮᱜᱮ ᱢᱮᱱᱟᱜᱼᱟ ᱚᱱᱟᱛᱮ ᱱᱚᱣᱟ ᱨᱮᱱᱟᱜ ᱡᱟᱦᱟᱸ ᱯᱨᱚᱥᱮᱥᱤᱝ ᱟᱹᱰᱤ ᱞᱚᱜᱚᱱ ᱛᱮ ᱦᱩᱭᱩᱜᱼᱟ ᱯᱷᱤᱞᱤᱯᱠᱟᱨᱴ ᱮᱢᱟᱡᱚᱱ ᱡᱟᱦᱟᱱ ᱚᱯᱷᱟᱨ ᱰᱤᱥᱠᱟᱣᱩᱱᱴ ᱱᱚᱣᱟ ᱨᱩᱯᱮ ᱠᱟᱨᱰ ᱛᱮ ᱧᱟᱢᱚᱜᱼᱟ ᱨᱩᱯᱮ ᱠᱟᱨᱰ ᱫᱚ ᱵᱟᱨᱭᱟ ᱠᱮᱴᱟᱜᱚᱨᱤ ᱧᱟᱢᱚᱜᱼᱟ ᱯᱞᱟᱴᱤᱱᱟᱢ ᱨᱩᱯᱮ ᱠᱟᱨᱰ ᱟᱨ ᱠᱞᱟᱥᱤᱠᱮᱞ ᱠᱟᱨᱰ ᱱᱚᱣᱟ ᱨᱩᱯᱮ ᱠᱟᱨᱰ ᱟᱵᱚ ᱵᱷᱟᱨᱚᱛ ᱫᱤᱥᱚᱢ ᱨᱮᱭᱟᱜ ᱰᱮᱵᱷᱞᱚᱯ ᱨᱮ ᱡᱟᱦᱟᱸ ᱵᱟᱝ ᱡᱟᱦᱟᱸ ᱞᱮᱠᱟᱛᱮ ᱟᱭᱢᱟ ᱜᱚᱲᱚ ᱥᱚᱯᱚᱦᱚᱫ ᱧᱟᱢᱚᱜ ᱠᱟᱱᱟ